ᱤᱧᱟᱹᱜ ᱴᱚᱴᱷᱟ ᱨᱮᱭᱟᱜ ᱵᱤᱨᱤᱫ ᱟᱨ ᱞᱟᱠᱪᱟᱨ ᱩᱛᱱᱟᱹᱣ ᱜᱚᱲᱚ ᱥᱚᱯᱚᱦᱚᱫ ᱨᱮ ᱠᱟᱹᱣᱰᱤ ᱟᱨ ᱯᱷᱮᱰᱟᱛ ᱫᱚ ᱟᱹᱰᱤ ᱜᱮ ᱢᱮᱱᱟᱜᱼᱟ ᱢᱮᱱᱠᱷᱟᱱ ᱚᱱᱟ ᱩᱛᱱᱟᱹᱣ ᱞᱟᱹᱜᱤᱫ ᱫᱚ ᱴᱷᱟᱶ ᱵᱟᱹᱱᱩᱜ ᱟᱱᱟ ᱟᱛᱳ ᱫᱤᱥᱚᱢ ᱨᱮ ᱮᱱᱮᱡ ᱥᱮᱨᱮᱧ ᱵᱚᱸᱜᱟ ᱵᱳᱨᱳ ᱞᱟᱠᱪᱟᱨ ᱢᱮᱱᱟᱜᱼᱟ ᱵᱟᱯᱞᱟ ᱵᱤᱦᱟᱹ ᱵᱷᱟᱸᱰᱟᱱ ᱠᱩᱰᱟᱹᱱ ᱢᱮᱱᱟᱜᱼᱟ ᱱᱮᱛᱟᱨᱟᱜ ᱡᱩᱜᱽ ᱨᱮ ᱱᱟᱦᱟᱜ ᱡᱩᱜᱽ ᱨᱮ ᱚᱱᱟ ᱠᱚ ᱟᱛᱳ ᱛᱟᱞᱟᱢ ᱪᱟᱞᱟᱣ ᱞᱮᱱᱠᱷᱟᱱ ᱟᱛᱳ ᱨᱮᱢ ᱠᱚᱭᱚᱜᱟ ᱟᱠᱷᱲᱟ ᱢᱮᱱᱟᱜᱼᱟ ᱮᱱᱠᱷᱟᱱ ᱟᱠᱷᱲᱟ ᱟᱠᱷᱲᱟ ᱞᱮᱠᱟ ᱵᱟᱭ ᱧᱮᱞᱚᱜ ᱠᱟᱱᱟ ᱦᱚᱨ ᱰᱟᱦᱟᱨ ᱞᱮᱠᱟ ᱧᱮᱞᱚᱜ ᱠᱟᱱᱟ ᱟᱫᱚ ᱚᱱᱟ ᱠᱚ ᱵᱮᱵᱚᱥᱛᱷᱟ ᱚᱱᱟ ᱠᱚ ᱡᱩᱫᱤ ᱥᱚᱨᱠᱟᱨᱮ ᱵᱮᱨᱮᱫ ᱟᱵᱚᱱᱟ ᱞᱟᱠᱪᱟᱨ ᱠᱚ ᱠᱮᱴᱮᱡ ᱞᱟᱹᱜᱤᱫ ᱵᱟᱡᱟᱨ ᱫᱤᱥᱚᱢᱮᱢ ᱪᱟᱞᱟᱜ ᱠᱷᱟᱱ ᱚᱸᱰᱮ ᱫᱚ ᱠᱚᱢᱤᱱᱤᱴᱤ ᱥᱮᱱᱴᱟᱨ ᱡᱟᱦᱟᱸ ᱡᱮ ᱟᱠᱚ ᱵᱟᱯᱞᱟ ᱵᱤᱦᱟ ᱵᱷᱟᱸᱰᱟᱱ ᱠᱩᱰᱟᱹᱱ ᱡᱚᱛᱚᱣᱟᱜ ᱠᱚ ᱠᱚᱨᱟᱣᱟ ᱟᱫᱚ ᱵᱷᱟᱸᱰᱟᱱ ᱠᱩᱰᱟᱹᱱ ᱫᱚ ᱟᱵᱚᱣᱟᱜ ᱫᱚ ᱚᱲᱟᱜ ᱨᱮ ᱦᱩᱭᱩᱜ ᱨᱮᱦᱚᱸ ᱟᱨ ᱡᱚᱢᱼᱧᱩ ᱮᱢᱟᱱ ᱛᱮᱢᱟᱱ ᱡᱟᱦᱟᱸ ᱜᱮ ᱚᱱᱠᱟᱱᱟᱜ ᱰᱷᱮᱹᱨ ᱫᱷᱟᱨᱟ ᱦᱟᱸᱜ ᱠᱟᱹᱢᱤ ᱫᱚ ᱚᱱᱟ ᱠᱚᱢᱤᱱᱤᱴᱤ ᱥᱮᱱᱴᱟᱨ ᱵᱚᱱ ᱢᱮᱱᱟᱜᱼᱟ ᱚᱱᱟᱫᱚ ᱚᱲᱟᱜ ᱛᱟᱦᱮᱱᱟ ᱚᱸᱰᱮ ᱟᱵᱚ ᱮᱱᱮᱡ ᱥᱮᱨᱮᱧ ᱦᱚᱸᱵᱚᱱ ᱫᱟᱲᱮᱭᱟᱜᱼᱟ ᱟᱨ ᱡᱮ ᱠᱟᱨᱚᱱ ᱛᱮ ᱟᱵᱚ ᱨᱳᱰ ᱨᱮ ᱨᱟᱥᱛᱟ ᱨᱮᱵᱚᱱ ᱮᱱᱮᱡ ᱠᱟᱱᱟ ᱠᱩᱞᱦᱤ ᱨᱮᱵᱚᱱ ᱮᱱᱮᱡ ᱠᱟᱱᱟ ᱟᱠᱷᱲᱟ ᱨᱮ ᱵᱟᱵᱚ ᱮᱱᱮᱡ ᱠᱟᱱᱟ ᱥᱚᱨᱠᱟᱨ ᱚᱱᱠᱟᱭ ᱵᱮᱵᱚᱥᱛᱷᱟ ᱟᱜ ᱵᱚᱱᱟ ᱟᱵᱚ ᱦᱚᱸ ᱚᱱᱠᱟ ᱵᱟᱵᱚ ᱵᱮᱵᱚᱥᱛᱷᱟ ᱞᱮᱫᱼᱟ ᱡᱮ ᱟᱠᱷᱲᱟ ᱟᱠᱷᱲᱟ ᱞᱮᱠᱟ ᱜᱩᱞᱟᱹᱭ ᱛᱟᱦᱮᱸ ᱠᱚᱜ ᱢᱟ ᱚᱱᱠᱟ ᱵᱟᱵᱚᱱ ᱵᱮᱱᱟᱣ ᱟᱠᱟᱫᱟ ᱟᱫᱚ ᱚᱱᱟ ᱞᱮᱠᱟᱛᱮ ᱱᱤᱛᱚᱜ ᱵᱚᱱ ᱠᱷᱚᱡᱽ ᱠᱟᱱᱟ ᱤᱧᱟᱹᱜ ᱢᱮᱱ ᱛᱮᱫᱚ ᱞᱟᱹᱠᱛᱤ ᱠᱟᱱᱟ ᱡᱮ ᱠᱚᱢᱤᱱᱤᱴᱤ ᱞᱮᱠᱟᱱᱟᱜ ᱥᱮᱱᱴᱟᱨ ᱞᱮᱠᱟᱱᱟᱜ ᱡᱟᱭᱜᱟ ᱦᱚᱸ ᱟᱹᱰᱤ ᱡᱟᱹᱨᱩᱲ ᱠᱟᱱᱟ